ᱦᱮᱸ ᱢᱚᱱᱮᱭᱟᱹᱧ ᱤᱥᱠᱩᱞ ᱨᱮ ᱟᱨ ᱦᱚᱸ ᱵᱤᱛᱛᱤ ᱞᱮᱠᱟᱱ ᱥᱮᱪᱮᱫ ᱡᱮᱞᱮᱠᱟ ᱠᱟᱴ ᱢᱤᱥᱛᱨᱤ ᱱᱟᱹᱭ ᱨᱮᱭᱟᱜ ᱠᱷᱚᱸᱫᱽᱨᱤᱧ ᱡᱚᱠᱷᱟ ᱥᱮᱞᱟᱭ ᱜᱮᱴ ᱥᱤᱢ ᱟᱹᱥᱩᱞ ᱡᱤᱭᱟᱹᱞᱤ ᱟᱹᱥᱩᱞ ᱱᱚᱝᱠᱟᱱ ᱥᱮᱪᱮᱫ ᱞᱟᱹᱠᱛᱤ ᱠᱟᱱᱟ ᱪᱮᱫᱟᱜ ᱥᱮ ᱱᱚᱣᱟ ᱠᱚᱫᱚ ᱟᱵᱚᱣᱟᱜ ᱫᱤᱱᱟᱹᱢ ᱫᱤᱱ ᱨᱮ ᱵᱮᱵᱷᱟᱨᱚᱜ ᱠᱟᱱᱟ ᱟᱨ ᱵᱟᱝ ᱫᱤᱱᱟᱹᱢ ᱫᱤᱱ ᱡᱤᱭᱚᱱ ᱨᱮ ᱱᱚᱣᱟ ᱥᱟᱞᱟᱜ ᱟᱵᱚ ᱡᱚᱯᱲᱟᱣ ᱵᱚᱱ ᱛᱟᱦᱮᱱ ᱠᱟᱱᱟ ᱥᱟᱶᱛᱮ ᱟᱵᱚ ᱱᱟᱱᱟ ᱦᱩᱱᱟᱹᱨ ᱵᱚᱱ ᱠᱟᱹᱢᱤ ᱠᱟᱹᱥᱱᱤ ᱠᱟᱱᱟ ᱠᱟᱴ ᱢᱤᱥᱛᱨᱤ ᱚᱲᱟᱜ ᱨᱮᱭᱟᱜ ᱡᱟᱱᱞᱟ ᱫᱚᱨᱚᱡᱟ

ᱛᱚᱠᱛᱟ ᱮᱢᱟᱱ ᱮᱢᱟᱱ ᱵᱚᱱ ᱡᱩᱛ ᱮᱫᱟ ᱛᱚ ᱤᱥᱠᱩᱞ ᱨᱮ ᱱᱚᱣᱟ ᱥᱮᱪᱮᱫ ᱛᱟᱦᱮᱱ ᱠᱟᱱ ᱥᱟᱱᱟᱢ ᱦᱚᱲ ᱥᱟᱱᱟᱢ ᱜᱤᱫᱽᱨᱟᱹ ᱯᱟᱹᱴᱷᱩᱣᱟᱹ ᱥᱟᱱᱟᱢ ᱜᱮᱠᱚ ᱥᱮᱪᱮᱫᱚᱜᱼᱟ ᱟᱨ ᱚᱱᱟ ᱱᱤᱭᱟᱹ ᱠᱚ ᱵᱟᱲᱟᱭ ᱫᱟᱲᱮᱭᱟᱜᱼᱟ ᱟᱨ ᱫᱤᱱᱟᱹᱢ ᱫᱤᱱ ᱡᱤᱭᱚᱱ ᱨᱮ ᱱᱟᱯᱟᱭ ᱦᱩᱭ ᱫᱟᱲᱮ ᱟᱛᱟ ᱵᱚᱱᱟ